ᱤᱧᱟᱹᱜ ᱡᱤᱭᱚᱱ ᱨᱮᱱᱟᱜ ᱡᱚᱛᱠᱷᱚᱱ ᱜᱚᱱᱚᱝ ᱨᱮᱱᱟᱜ ᱫᱚ ᱦᱩᱭᱩᱜ ᱠᱟᱱᱟ ᱥᱤᱠᱠᱷᱟ ᱥᱤᱠᱠᱷᱟ ᱫᱚ ᱤᱧᱟᱹᱜ ᱡᱤᱵᱚᱱᱨᱮ ᱟᱹᱰᱤ ᱜᱮ ᱢᱩᱞᱞᱚᱵᱟᱱ ᱡᱤᱱᱤᱥ ᱠᱟᱱᱟ ᱪᱮᱫᱟᱜ ᱥᱮ ᱥᱤᱠᱠᱷᱟ ᱫᱚ ᱤᱧ ᱵᱷᱟᱹᱜᱤ ᱰᱟᱦᱟᱨ ᱵᱷᱟᱹᱜᱤ ᱰᱟᱦᱟᱨᱮ ᱩᱫᱩᱜ ᱟᱹᱧᱟᱹ ᱵᱷᱟᱹᱜᱤ ᱰᱟᱦᱟᱨ ᱛᱮᱭ ᱤᱫᱤ ᱭᱟᱹᱧᱟ ᱟᱨ ᱱᱚᱣᱟ ᱥᱤᱠᱠᱷᱟ ᱨᱮᱱᱟᱜ ᱡᱚᱫᱤ ᱵᱷᱟᱹᱜᱤ ᱰᱟᱦᱟᱨ ᱛᱮ ᱡᱚᱫᱤᱧ ᱛᱟᱲᱟᱢ ᱞᱮᱠᱷᱟᱡ ᱤᱧ ᱨᱮᱱ ᱡᱟᱸᱦᱟᱭ ᱜᱮ ᱥᱤᱠᱠᱷᱟᱨ ᱢᱟᱫᱽᱫᱷᱚᱢᱛᱮ ᱵᱷᱟᱹᱜᱤ ᱰᱟᱦᱟᱨ ᱛᱤᱧ ᱤᱫᱤ ᱫᱟᱲᱮᱭᱟᱠᱚᱣᱟ